ᱤᱧ ᱢᱤᱫᱴᱟᱝ ᱢᱩᱴᱷᱟᱹᱱ ᱤᱧ ᱵᱮᱱᱣᱮᱫ ᱛᱟᱦᱮᱸ ᱠᱟᱱᱟ ᱚᱱᱟ ᱢᱩᱴᱷᱟᱹᱱ ᱫᱚ ᱦᱩᱭᱩᱜ ᱠᱟᱱᱟ ᱥᱳᱞᱟ ᱨᱮᱱᱟᱜ ᱥᱳᱞᱟ ᱨᱮᱱᱟᱜ ᱢᱩᱴᱷᱟᱹᱱ ᱥᱩᱵᱷᱟᱥ ᱪᱚᱱᱫᱨᱚ ᱵᱚᱥᱩᱣᱟᱜ ᱢᱩᱴᱷᱟᱹᱱ

ᱡᱟᱦᱟᱸ ᱫᱚ ᱫᱤᱥᱚᱢ ᱯᱷᱩᱨᱜᱟᱹᱞ ᱞᱮᱱᱟ ᱤᱱᱟᱹ ᱦᱤᱞᱟᱹᱜ ᱚᱱᱟ ᱥᱩᱵᱷᱟᱥ ᱪᱚᱱᱫᱨᱚ ᱵᱚᱥᱩᱣᱟᱜ ᱢᱩᱴᱷᱟᱹᱱ ᱥᱳᱞᱮ ᱨᱮᱱᱟᱝ ᱵᱮᱱᱟᱣ ᱠᱟᱛᱮ

ᱠᱟᱹᱴᱤᱡ ᱜᱮ ᱛᱤᱧᱟᱹ ᱩᱢᱮᱨ ᱠᱟᱹᱴᱤᱡ ᱩᱢᱮᱨ ᱨᱮ ᱱᱚᱝᱠᱟᱱ ᱪᱮᱞᱮᱱᱡᱽ ᱛᱟᱦᱮᱸ ᱠᱟᱱ ᱛᱤᱧᱟ ᱡᱮ ᱡᱩᱫᱤ ᱚᱱᱟ ᱢᱩᱴᱷᱟᱹᱱ ᱵᱟᱹᱧ ᱵᱮᱱᱟᱣᱟ ᱥᱮ ᱵᱟᱹᱧ ᱵᱮᱱᱟᱣ ᱤᱫᱤ ᱫᱟᱲᱮᱭᱟᱜᱼᱟ ᱥᱮ ᱯᱟᱞᱮᱱ ᱵᱟᱹᱧ ᱵᱮᱱᱟᱣ ᱠᱩᱲᱟᱹᱣᱟ ᱛᱟᱦᱟᱞᱮ ᱠᱷᱟᱱ ᱫᱚ ᱤᱧ ᱤᱱᱟᱹ ᱦᱤᱞᱚᱜ ᱫᱟᱠᱟ ᱜᱮ ᱵᱟᱹᱧ ᱡᱚᱢᱟ ᱚᱱᱟᱛᱮᱧ ᱪᱷᱩᱴᱟᱹᱣ ᱟᱠᱟᱱᱟ ᱟᱹᱰᱤ ᱡᱳᱨ

ᱫᱚᱥᱟᱨ ᱦᱤᱞᱚᱜ ᱚᱱᱟ ᱢᱩᱴᱷᱟᱹᱱ ᱤᱧ ᱤᱫᱤᱭᱟ ᱫᱤᱥᱚᱢ ᱯᱷᱩᱨᱜᱟᱹᱞ ᱢᱟᱦᱟ ᱩᱱ ᱦᱤᱞᱳᱜ ᱤᱥᱠᱩᱞ ᱨᱮ ᱢᱟᱱᱟᱣ ᱵᱟᱛᱟᱣ ᱦᱩᱭᱩᱜᱼᱟ ᱚᱱᱟ ᱢᱩᱴᱷᱟᱹᱱ ᱩᱫᱽᱜᱟᱹᱣ ᱛᱟᱦᱮᱸ ᱠᱟᱱ ᱛᱤᱧᱟ ᱚᱲᱟᱜ ᱦᱚᱲ ᱠᱚ ᱢᱮᱛᱟᱹᱧ ᱠᱟᱱᱟ ᱪᱮᱫᱟᱜ ᱵᱟᱢ ᱫᱟᱲᱮᱭᱟᱜᱼᱟ ᱡᱚᱛᱚ ᱠᱚ ᱫᱟᱲᱮᱭᱟᱜ ᱠᱟᱱᱟ ᱟᱢ ᱡᱚᱫᱤ ᱱᱚᱣᱟ ᱪᱮᱞᱮᱱᱡᱽ ᱟᱢ ᱥᱟᱢᱟᱝ ᱨᱮ ᱛᱟᱦᱮᱸᱱᱟ ᱡᱩᱫᱤ ᱢᱚᱢᱱᱮᱭᱟ ᱵᱮᱱᱟᱣ ᱫᱟᱲᱮᱭᱟᱜ ᱜᱮᱭᱟᱢ ᱤᱱᱟᱹ ᱛᱮ ᱤᱧᱟᱹᱜ ᱪᱮᱞᱮᱱᱡ ᱫᱚ ᱛᱟᱦᱮᱸ ᱠᱟᱱᱟ ᱤᱱᱟᱹ ᱦᱤᱞᱳᱜ ᱚᱱᱟ ᱢᱩᱴᱷᱟᱹᱱ ᱫᱚᱹᱧ ᱵᱮᱱᱟᱣ ᱜᱤᱭᱟ ᱢᱮᱱᱛᱮ ᱟᱨ ᱥᱟᱹᱨᱤ ᱜᱮ ᱩᱱᱦᱤᱞᱳᱜ ᱵᱮᱱᱟᱣ ᱥᱟᱹᱛ ᱠᱟᱛᱮᱭᱟᱱᱟ ᱫᱟᱠᱟ ᱫᱚᱹᱧ ᱡᱚᱢ ᱟᱠᱟᱫᱟ ᱱᱚᱣᱟ ᱜᱤ ᱤᱧᱟᱹᱜ ᱪᱮᱞᱮᱱᱡ ᱫᱚ ᱛᱟᱦᱮᱸ ᱠᱟᱱᱟ ᱡᱮ ᱡᱚᱫᱤ ᱵᱟᱹᱧ ᱵᱮᱱᱟᱣ ᱯᱩᱨᱟᱹᱣ ᱛᱟᱦᱚᱞᱮ ᱠᱷᱟᱱ ᱤᱱᱟ ᱦᱤᱞᱚᱜ ᱫᱚ ᱫᱟᱠᱟ ᱜᱮ ᱵᱟᱹᱧ ᱡᱚᱢᱟ ᱢᱩᱴᱷᱟᱹᱱ ᱦᱳᱭ ᱵᱮᱱᱟᱣ ᱥᱟᱹᱛ ᱠᱮᱫᱟ ᱟᱨ ᱫᱚᱥᱟᱨ ᱦᱤᱞᱳᱜ ᱚᱱᱟ ᱥᱳᱞᱟ ᱨᱮᱱᱟᱜ ᱢᱩᱴᱷᱟᱹᱱ ᱦᱳᱭ ᱤᱫᱤ ᱠᱮᱫᱟ ᱤᱥᱠᱩᱞ